ᱦᱮᱞᱳ ᱱᱚᱣᱟ ᱦᱟᱹᱠᱩ ᱢᱟᱱᱮ ᱢᱟᱲᱟᱝ ᱫᱚ ᱯᱩᱨᱟᱹ ᱦᱟᱹᱠᱩ ᱠᱚ ᱛᱟᱦᱮᱱᱟ ᱥᱮ ᱮᱱᱠᱷᱟᱱ ᱡᱟᱞᱟᱢ ᱢᱩᱪᱩ ᱠᱚᱠᱚ ᱤᱫᱤᱭᱟ ᱯᱩᱨᱟᱹ ᱦᱟᱹᱠᱩ ᱠᱚ ᱥᱟᱵᱽ ᱠᱚᱣᱟ ᱱᱮᱛᱟᱨ ᱢᱟ ᱩᱱᱟᱹᱜ ᱦᱟᱹᱠᱩ ᱜᱮ ᱵᱟᱹᱱᱩᱜ ᱠᱚᱣᱟ ᱠᱷᱟᱹᱞᱤ ᱟᱦᱟᱨ ᱨᱮᱠᱚ ᱟᱲᱟᱜ ᱧᱚᱜᱫ ᱠᱟᱠᱚ ᱠᱟᱱᱟ ᱩᱱᱠᱩ ᱜᱮ ᱦᱟᱹᱠᱩ ᱟᱨ ᱢᱩᱰᱩ ᱨᱮ ᱢᱮᱱᱟᱜ ᱠᱚᱣᱟ ᱤᱱᱠᱩ ᱜᱮ ᱦᱟᱹᱠᱩ ᱩᱱᱠᱩ ᱜᱮᱠᱚ ᱥᱟᱵᱽ ᱵᱟᱲᱟᱭᱮᱫ ᱠᱚᱣᱟ ᱱᱤᱛᱳᱜ ᱢᱟ ᱩᱱᱟᱹᱜ ᱠᱷᱟᱹᱞᱤ ᱩᱱᱠᱩ ᱦᱟᱹᱠᱩ ᱜᱮ ᱵᱟᱠᱚ ᱦᱟᱹᱠᱩᱜ ᱠᱟᱱᱟ ᱚᱱᱠᱟ ᱫᱟᱜ ᱦᱚᱸ ᱩᱱᱟᱹᱜ ᱵᱟᱭ ᱡᱟᱹᱲᱤᱭᱮᱫᱼᱟ ᱟᱨ ᱢᱟᱱᱮ ᱦᱟᱹᱠᱩ ᱪᱤᱠᱟᱹᱢ ᱥᱟᱵᱽ ᱠᱚᱣᱟ ᱩᱱᱟᱹᱜ ᱵᱤᱥ ᱠᱚᱠᱚ ᱮᱢᱮᱫᱼᱟ ᱥᱮ ᱮᱱᱠᱷᱟᱱ ᱚᱱᱟ ᱛᱮᱜᱮ ᱦᱟᱹᱠᱩ ᱠᱚᱫᱚ ᱰᱷᱮᱨ ᱫᱚ ᱵᱟᱠᱚ ᱦᱟᱹᱠᱩᱜ ᱠᱟᱱᱟ ᱠᱚ ᱜᱩᱡᱩᱜ ᱠᱟᱱᱟ ᱟᱦᱟᱨ ᱨᱮ ᱡᱟᱦᱟᱸᱢ ᱟᱰᱟᱜ ᱠᱟᱠᱚᱣᱟ ᱤᱱᱠᱩ ᱜᱮ ᱦᱟᱹᱠᱩ ᱫᱚ ᱵᱟᱝᱠᱷᱟᱱ ᱵᱟᱹᱲᱛᱤ ᱦᱟᱹᱠᱩ ᱠᱚᱫᱚ ᱵᱟᱹᱱᱩᱜ ᱠᱚᱣᱟ ᱵᱤᱥ ᱞᱟᱜᱟᱣ ᱠᱷᱟᱹᱛᱤᱨ ᱛᱮᱜᱮ ᱩᱱᱟᱹᱜ ᱦᱟᱹᱠᱩ ᱠᱚᱫᱚ ᱵᱟᱹᱱᱩᱜ ᱠᱚᱣᱟ